ᱤᱧᱟᱹᱜ ᱴᱚᱴᱷᱟ ᱨᱮᱫᱚ ᱟᱭᱢᱟ ᱟᱭᱢᱟ ᱠᱷᱚᱵᱚᱨ ᱥᱟᱠᱟᱢ ᱧᱟᱢᱚᱜᱼᱟ ᱡᱟᱦᱟᱸ ᱫᱚ ᱦᱩᱭᱩᱜ ᱠᱟᱱᱟ ᱟᱱᱚᱱᱫᱚ ᱵᱟᱡᱟᱨ ᱯᱚᱛᱨᱤᱠᱟ ᱵᱚᱨᱛᱚᱢᱟᱱ ᱯᱨᱚᱛᱤᱫᱤᱱ ᱠᱚᱨᱢᱚᱠᱷᱮᱛᱨᱚ ᱟᱨᱚ ᱟᱭᱢᱟ ᱟᱭᱢᱟ ᱠᱷᱚᱵᱚᱨ ᱠᱟᱜᱚᱡᱽ ᱧᱟᱢᱚᱜᱼᱟ ᱟᱨ ᱤᱧᱟᱹᱜ ᱥᱟᱵ ᱠᱚᱨᱟ ᱫᱚ ᱦᱩᱭᱩᱜ ᱠᱟᱱᱟ ᱨᱩᱯᱚᱥᱤ ᱵᱟᱝᱞᱟ ᱪᱮᱫᱟᱜ ᱥᱮ ᱚᱱᱟ ᱪᱮᱱᱮᱞ ᱨᱮᱫᱚ ᱟᱹᱰᱤ ᱟᱭᱢᱟ ᱟᱭᱢᱟ ᱠᱷᱚᱵᱚᱨ ᱠᱚ ᱜᱟᱞᱚᱪᱟ ᱟᱨ ᱡᱷᱚᱛᱚ ᱜᱮ ᱥᱟᱹᱨᱤ ᱠᱟᱛᱷᱟ ᱠᱚ ᱞᱟᱹᱭ ᱜᱮᱭᱟ ᱚᱱᱟ ᱠᱷᱟᱹᱛᱤᱨ ᱤᱧ ᱫᱚ ᱟᱹᱰᱤ ᱜᱤᱧ ᱠᱩᱥᱤᱭᱟᱜ ᱜᱮᱭᱟ ᱟᱨ ᱟᱵᱚ ᱡᱮᱢᱚᱱ ᱱᱚᱜᱼᱚᱭ ᱥᱟᱱᱛᱟᱲ ᱥᱚᱢᱟᱡᱽ ᱨᱮ ᱟᱹᱰᱤ ᱜᱮᱵᱚᱱ ᱛᱟᱭᱚᱢᱟᱠᱟᱱᱟ ᱚᱱᱟ ᱠᱚ ᱤᱫᱤ ᱠᱟᱛᱮ ᱦᱚᱸ ᱟᱹᱰᱤ ᱠᱤᱪᱷᱩ ᱜᱮᱠᱚ ᱜᱟᱞᱚᱪ ᱜᱮᱭᱟ ᱟᱨᱚ ᱚᱱᱟᱛᱮ ᱱᱚᱣᱟ ᱫᱚ ᱟᱹᱰᱤ ᱜᱮ ᱱᱟᱯᱟᱭᱤᱧ ᱵᱩᱡᱷᱟᱹᱣ ᱜᱮᱭᱟ ᱥᱮᱧ ᱟᱸᱡᱚᱢᱟ